ᱯᱷᱮᱥ ᱠᱨᱤᱢ ᱯᱷᱮᱥ ᱠᱨᱤᱢ ᱫᱚ ᱦᱩᱭᱩᱜ ᱠᱟᱱᱟ ᱟᱹᱰᱤ ᱠᱷᱟᱨᱟᱯ ᱜᱮᱧ ᱵᱩᱡᱷᱟᱹᱣᱟ ᱢᱟᱱᱮ ᱚᱱᱟ ᱵᱟᱝ ᱢᱚᱡᱽ ᱜᱮᱧ ᱵᱩᱡᱷᱟᱹᱣᱟ ᱵᱟᱝ ᱴᱷᱤᱠ ᱜᱮ ᱢᱟᱱᱮ ᱯᱷᱮᱥ ᱠᱚ ᱟᱹᱰᱤ ᱠᱤᱪᱷᱩ ᱚᱢᱚᱱᱚᱜᱼᱟ ᱠᱚ ᱚᱱᱟ ᱠᱨᱤᱢ ᱠᱚ ᱚᱡᱚᱜ ᱞᱮᱠᱷᱟᱱ ᱠᱨᱤᱢ ᱨᱮᱱᱟᱜ ᱧᱩᱛᱩᱢ ᱫᱚ ᱦᱩᱭᱩᱜ ᱠᱟᱱᱟ ᱵᱤᱴᱱᱟᱵᱤᱴ ᱥᱤ ᱚᱱᱟ ᱜᱮ ᱚᱡᱚᱜ ᱛᱟᱦᱮᱸᱜᱼᱟ ᱠᱤᱱᱛᱩ ᱚᱱᱟ ᱚᱡᱚᱜ ᱚᱡᱚᱜ ᱟᱨᱚ ᱵᱮᱥᱤ ᱢᱟᱱᱮ ᱞᱟᱹᱭ ᱞᱮᱫᱟ ᱠᱚ ᱚᱱᱟ ᱠᱳᱢᱯᱟᱱᱤ ᱠᱚ ᱞᱟᱹᱭ ᱞᱮᱫᱟ ᱩᱱᱠᱩ ᱚᱱᱟ ᱵᱤᱴᱱᱟᱵᱤᱴ ᱥᱤ ᱠᱳᱢᱯᱟᱱᱤ ᱩᱱᱠᱩ ᱠᱚ ᱞᱟᱹᱭ ᱞᱮᱫᱟ ᱡᱮ ᱱᱚᱣᱟ ᱫᱚ ᱚᱡᱚᱜ ᱞᱮᱠᱷᱟᱱ ᱵᱷᱟᱜᱮᱜᱼᱟ ᱯᱷᱮᱥ ᱢᱟᱱᱮ ᱢᱮᱫᱦᱟ ᱟᱨᱠᱤ ᱮᱱᱦᱚᱸ ᱟᱫᱚ ᱚᱡᱚᱜ ᱛᱟᱦᱮᱸᱜ ᱚᱡᱚᱜ ᱚᱡᱚᱜ ᱛᱮ ᱟᱫᱚ ᱵᱟᱨᱥᱤᱧ ᱯᱚᱨᱮᱧ ᱧᱮᱞᱫᱟ ᱪᱤᱞᱤ ᱠᱚᱪᱚ ᱠᱚ ᱚᱢᱚᱱᱚᱜ ᱠᱟᱱᱟ ᱪᱮᱫ ᱠᱚᱪᱚ ᱢᱮᱫᱦᱟ ᱠᱚᱨᱮ ᱨᱟᱠᱟᱵ ᱠᱟᱱᱟ ᱟᱨ ᱛᱩᱯᱩᱜ ᱠᱚᱦᱚᱸ ᱠᱚ ᱚᱢᱚᱱᱚᱜ ᱠᱟᱱᱟ ᱢᱟᱱᱮ ᱨᱟᱠᱟᱵ ᱠᱟᱱᱟ ᱠᱚ ᱢᱮᱫᱦᱟ ᱨᱮ ᱢᱟᱱᱮ ᱵᱮᱥᱤ ᱤᱫᱤᱜ ᱠᱟᱱᱟ ᱟᱫᱚ ᱟᱹᱰᱤ ᱵᱟᱡᱮᱜᱮ ᱵᱩᱡᱷᱟᱹᱜ ᱠᱟᱱ ᱛᱟᱦᱮᱱᱟ ᱟᱨ ᱟᱹᱰᱤ ᱠᱷᱟᱨᱟᱯ ᱜᱮ ᱵᱩᱡᱷᱟᱹᱜ ᱠᱟᱱ ᱛᱟᱦᱮᱸᱜᱼᱟ ᱢᱮᱫᱦᱟ ᱠᱚᱦᱚᱸ ᱟᱨᱟᱜᱚᱜ ᱠᱟᱱ ᱛᱟᱦᱮᱸᱜᱼᱟ ᱱᱤᱭᱟᱹ ᱠᱚᱜᱮ ᱮᱱᱠᱷᱟᱱ ᱢᱮᱱᱠᱷᱟᱱ ᱵᱟᱝ ᱵᱟᱝ ᱵᱷᱟᱜᱮᱭᱟ ᱱᱚᱣᱟ ᱠᱚᱫᱚ ᱤᱧ ᱞᱟᱹᱭᱟ ᱡᱮ ᱤᱧ ᱵᱟᱹᱧ ᱠᱩᱥᱤᱭᱟᱜᱼᱟ ᱯᱷᱮᱥ ᱠᱨᱤᱢ ᱫᱚ ᱪᱮᱫᱟᱜ ᱥᱮ ᱵᱟᱝ ᱵᱷᱟᱜᱮᱭᱟ ᱚᱱᱟ ᱫᱚ ᱱᱚᱝᱠᱟ ᱟᱹᱰᱤ ᱟᱭᱢᱟ ᱜᱟᱱ ᱟᱹᱰᱤ ᱟᱭᱢᱟ ᱜᱮᱠᱚ ᱵᱟᱝ ᱵᱷᱟᱜᱮᱭᱟ ᱢᱟᱱᱮ ᱚᱱᱟ ᱠᱷᱟᱨᱟᱯ ᱜᱮᱭᱟ ᱤᱧ ᱫᱚ ᱵᱟᱹᱧ ᱠᱩᱥᱤᱭᱟᱜ ᱜᱮᱭᱟ ᱯᱷᱮᱥ ᱠᱨᱤᱢ ᱫᱚ ᱢᱟᱱᱮ ᱪᱤᱞᱤ ᱠᱚᱪᱚ ᱠᱚ ᱚᱢᱚᱱᱚᱜᱼᱟ ᱟᱨ ᱢᱮᱫᱦᱟ ᱨᱮ ᱢᱮᱫᱦᱟ ᱠᱷᱟᱨᱟᱯᱚᱜᱼᱟ ᱟᱨᱠᱤ ᱫᱚᱢᱮ ᱪᱮᱫᱠᱟ ᱪᱚ ᱟᱨᱟᱜ ᱪᱟᱵᱟᱜᱼᱟ ᱢᱮᱫᱦᱟ ᱠᱚ ᱠᱷᱟᱨᱟᱯᱚᱜᱼᱟ ᱟᱨᱠᱤ ᱚᱱᱟᱜᱮ ᱯᱷᱮᱥ ᱠᱨᱤᱢ ᱫᱚ